ᱦᱮᱞᱳ ᱜᱚᱝᱠᱮ ᱛᱟᱞᱦᱮ ᱟᱵᱮᱱᱟᱜ ᱦᱚᱱᱚᱛ ᱨᱮ ᱪᱮᱫᱞᱮᱠᱟ ᱚᱞᱚᱜ ᱯᱟᱲᱦᱟᱜ ᱪᱟᱞᱟᱜ ᱠᱟᱱᱟ ᱚᱞᱪᱤᱠᱤ ᱛᱮ

ᱜᱚᱝᱠᱮ ᱠᱚ ᱛᱤᱱᱟᱹᱜ ᱜᱟᱱ ᱢᱮᱱᱟᱜ ᱠᱚᱣᱟ ᱜᱚᱝᱠᱮ ᱠᱚ ᱱᱤᱭᱳᱜᱽ ᱮᱫ ᱠᱚᱣᱟ ᱠᱚ ᱥᱮ ᱵᱟᱝ ᱚᱻ ᱦᱩᱸ ᱦᱮᱸᱪᱚ ᱡᱮ ᱟᱪᱪᱷᱟ ᱪᱮᱥᱴᱟᱭ ᱦᱩᱭᱩᱜ ᱠᱟᱱ ᱜᱮᱭᱟ ᱡᱮ ᱟᱵᱚᱣᱟᱜ ᱥᱟᱱᱛᱟᱲ ᱨᱮᱱ ᱯᱟᱹᱴᱷᱩᱣᱟᱹ ᱠᱚ ᱡᱟᱠᱮ ᱡᱮᱢᱚᱱ ᱠᱚ ᱚᱞᱚᱜ ᱠᱚ ᱥᱮᱬᱟᱭ ᱢᱟ ᱥᱮ ᱚᱸᱰᱮ ᱠᱚ ᱵᱷᱩᱛᱛᱤᱜ ᱢᱟ ᱟᱨᱠᱤ

ᱩᱸᱦᱩᱸᱜ ᱦᱳᱭ ᱦᱳᱭ ᱚᱱᱼᱚᱱᱟᱜᱮ ᱛᱟᱞᱦᱮ ᱢᱤᱫ ᱫᱤᱱ ᱮᱸᱜ ᱰᱮ ᱚᱠᱛᱚ ᱧᱮᱞ ᱠᱟᱛᱮᱫ ᱢᱤᱫ ᱫᱤᱱ ᱜᱟᱱ ᱛᱟᱞᱦᱮ ᱪᱟᱞᱟᱜ ᱦᱩᱭᱩᱜᱼᱟ ᱚᱱᱠᱟ ᱜᱟᱞᱢᱟᱨᱟᱣ ᱟᱨᱠᱤ ᱛᱟᱞᱦᱮ ᱦᱳᱭ ᱦᱮᱸ ᱦᱩᱸ ᱟᱪᱪᱷᱟ ᱦᱮᱸ ᱦᱮᱸ ᱦᱮᱸ ᱦᱮᱸ ᱟᱪᱪᱷᱟ ᱴᱷᱤᱠᱼᱴᱷᱤᱠ ᱛᱮᱦᱮᱧ ᱞᱮᱠᱟ ᱫᱚ ᱱᱤᱝᱠᱟ ᱜᱮᱞᱟᱝ ᱜᱚᱞᱯᱚᱭᱟ ᱚᱠᱛᱚ ᱦᱚᱸ ᱠᱚᱢᱜᱮᱭᱟ ᱦᱮᱸ ᱦᱮᱸ ᱴᱷᱤᱠᱜᱮᱭᱟ ᱢᱟ